ᱛᱮᱦᱮᱧ ᱟᱹᱞᱤᱧ ᱥᱮᱨᱮᱧ ᱨᱮᱭᱟᱜ ᱨᱟᱹᱥᱠᱟᱹ ᱞᱤᱧ ᱵᱩᱡᱷᱟᱹᱣᱮᱫᱼᱟ ᱢᱟᱱᱮ ᱫᱚᱝ ᱞᱟᱜᱽᱬᱮ ᱵᱟᱦᱟ ᱥᱚᱦᱨᱟᱭ ᱯᱟᱛᱟ ᱟᱹᱰᱤᱜᱟᱱ ᱥᱮᱨᱮᱧ ᱢᱮᱱᱟᱜᱼᱟ ᱟᱨ ᱡᱚᱛᱚ ᱞᱮᱠᱟᱱ ᱥᱮᱨᱮᱧ ᱜᱮ ᱞᱤᱧ ᱠᱩᱥᱤᱭᱟᱜᱼᱟ ᱟᱨ ᱚᱱᱟ ᱡᱟᱦᱟᱸ ᱨᱮ ᱫᱚᱝ ᱞᱟᱜᱽᱬᱮ ᱮᱱᱮᱡ ᱦᱩᱭᱩᱜᱼᱟ ᱚᱸᱰᱮ ᱜᱮ ᱟᱸᱡᱚᱢ ᱞᱮᱠᱷᱟᱱ ᱥᱮᱴᱮᱨᱚᱜᱼᱟ ᱞᱤᱧ ᱟᱨ ᱚᱸᱰᱮᱜᱮ ᱨᱟᱹᱥᱠᱟᱹ ᱛᱮᱦᱚᱸ ᱢᱮᱥᱟᱜ ᱥᱟᱱᱟ ᱜᱚᱫ ᱞᱤᱧᱟ ᱥᱮᱨᱮᱧ ᱟᱸᱡᱚᱢ ᱛᱮᱜᱮ ᱢᱚᱱ ᱯᱟᱛᱟ ᱮᱱᱮᱡ ᱨᱮᱦᱚᱸ ᱟᱹᱰᱤᱜᱮ ᱨᱟᱹᱥᱠᱟᱹ ᱢᱮᱱᱟᱜᱼᱟ ᱚᱱᱟᱛᱮ ᱦᱚᱲ ᱠᱚ ᱧᱮᱞ ᱛᱮᱜᱮ ᱟᱹᱞᱤᱧ ᱦᱚᱸ ᱨᱟᱹᱥᱠᱟᱹ ᱞᱤᱧ ᱵᱩᱡᱷᱟᱹᱣᱟ ᱥᱮᱨᱮᱧ ᱟᱸᱡᱚᱢ ᱛᱮᱜᱮ ᱥᱮᱱᱚᱜ ᱥᱟᱱᱟᱞᱤᱧ ᱜᱮᱭᱟ ᱟᱨ ᱚᱱᱟ ᱥᱮᱨᱮᱧ ᱨᱟᱦᱟ ᱤᱫᱤ ᱠᱟᱛᱮᱫ ᱛᱩᱢᱫᱟᱜᱼᱴᱟᱢᱟᱠ ᱨᱩ ᱥᱟᱶ ᱛᱮᱦᱚᱸ ᱮᱱᱮᱡᱼᱥᱮᱨᱮᱧ ᱢᱤᱫᱩᱜᱼᱟ ᱟᱹᱰᱤ ᱨᱟᱹᱥᱠᱟᱹ ᱞᱤᱧ ᱵᱩᱡᱷᱟᱹᱣᱟ ᱟᱨ ᱦᱩᱰᱤᱧ ᱠᱷᱚᱱ ᱜᱮ ᱟᱹᱞᱤᱧ ᱫᱚ ᱮᱱᱮᱡᱼᱥᱮᱨᱮᱧ ᱟᱹᱰᱤ ᱜᱮᱞᱤᱧ ᱠᱩᱥᱤᱜᱼᱟ ᱦᱩᱰᱤᱧ ᱮᱱᱮᱡᱼᱥᱮᱨᱮᱧ ᱠᱷᱚᱱ ᱜᱮ ᱮᱱᱮᱡᱼᱥᱮᱨᱮᱧ ᱫᱚ ᱥᱩᱨᱩᱜ ᱜᱮ ᱥᱟᱱᱟᱞᱤᱧᱟ ᱟᱨ ᱱᱚᱣᱟ ᱥᱮᱨᱮᱧ

ᱨᱟᱹᱥᱠᱟᱹ ᱛᱮᱜᱮ ᱟᱹᱞᱤᱧ ᱞᱤᱧ ᱞᱟᱹᱭᱟ ᱡᱮ ᱱᱚᱣᱟ ᱥᱮᱨᱮᱧ ᱫᱚ ᱟᱹᱰᱤ ᱥᱚᱦᱨᱟᱭ ᱥᱮᱨᱮᱧ ᱞᱟᱜᱽᱬᱮ ᱮᱱᱮᱡ ᱥᱮᱨᱮᱧ ᱫᱚᱝ ᱥᱮᱨᱮᱧ ᱵᱟᱦᱟ ᱥᱮᱨᱮᱧ ᱟᱨ ᱡᱚᱛᱚ ᱥᱮᱨᱮᱧ ᱞᱮᱠᱟ ᱛᱮᱫᱚ ᱵᱟᱦᱟ ᱥᱮᱨᱮᱧ ᱵᱟᱦᱟ ᱥᱮᱨᱮᱧ ᱞᱤᱧ ᱠᱩᱥᱤᱭᱟᱜᱼᱟ ᱟᱨ ᱚᱱᱟ ᱥᱮᱨᱮᱧ ᱥᱟᱨᱟ ᱜᱷᱟᱹᱲᱤ ᱢᱚᱱ ᱨᱮᱦᱚᱸ ᱥᱮᱨᱮᱧ ᱥᱟᱱᱟᱞᱤᱧᱟ